ᱟᱵᱚ ᱱᱤᱭᱟᱹ ᱵᱮᱝᱜᱚᱞ ᱫᱤᱥᱚᱢ ᱨᱮᱫᱚ ᱟᱭᱢᱟ ᱨᱚᱠᱚᱢ ᱧᱮᱧᱮᱞ ᱡᱟᱭᱜᱟ ᱢᱮᱱᱟᱜᱼᱟ ᱡᱮᱢᱚᱱ ᱠᱳᱞᱠᱟᱛᱟ ᱨᱮ ᱪᱤᱲᱭᱟᱠᱷᱟᱱᱟ ᱯᱟᱛᱟᱞ ᱨᱮᱹᱞ ᱯᱟᱛᱟᱞ ᱨᱮᱹᱞ ᱡᱟᱹᱫᱩ ᱜᱷᱚᱨ ᱡᱟᱹᱫᱩᱜᱷᱚᱨ ᱟᱨ ᱰᱩᱵᱟᱭ ᱰᱩᱵᱟᱭ ᱟᱭᱢᱟ ᱨᱚᱠᱚᱢ ᱜᱮ ᱧᱮᱞ ᱡᱟᱭᱜᱟ ᱢᱮᱱᱟᱜᱼᱟ ᱚᱱᱟ ᱠᱚᱜᱮ ᱧᱮᱞ ᱡᱟᱭᱜᱟ ᱢᱮᱱᱟᱜᱼᱟ ᱚᱱᱟ ᱠᱚ ᱡᱟᱭᱜᱟ ᱨᱮᱫᱚ ᱟᱭᱢᱟ ᱨᱚᱠᱚᱢ ᱯᱚᱨᱡᱚᱴᱚᱠ ᱠᱚ ᱦᱤᱡᱩᱜ ᱠᱟᱱᱟ ᱟᱵᱚ ᱱᱤᱭᱟᱹ ᱵᱮᱝᱜᱚᱞ ᱫᱤᱥᱚᱢ ᱨᱮᱱ ᱟᱭᱢᱟ ᱨᱚᱠᱚᱢ ᱦᱚᱲ ᱪᱟᱞᱟᱜ ᱠᱟᱱᱟ